ᱛᱤᱠᱤᱱ ᱵᱮᱲᱟ ᱫᱚ ᱟᱞᱮ ᱫᱟᱠᱟ ᱞᱮ ᱤᱥᱤᱱᱟ ᱩᱛᱩᱭᱟᱞᱮ ᱛᱟᱯᱚᱨᱮ ᱤᱭᱟᱹᱭᱟᱢ ᱵᱟᱨᱭᱟ ᱯᱮᱭᱟ ᱟᱨ ᱯᱮᱲᱟ ᱠᱚᱠᱚ ᱦᱮᱡ ᱞᱮᱱ ᱠᱷᱟᱱ ᱟᱨᱚ ᱮᱴᱟᱜ ᱡᱤᱱᱤᱥ ᱦᱚᱸᱞᱮ ᱠᱚᱨᱟᱣᱟ ᱡᱮᱢᱚᱱ ᱩᱱᱠᱩ ᱯᱮᱲᱟ ᱠᱚ ᱦᱮᱡ ᱮᱱᱟ ᱛᱟ ᱫᱟᱠᱟ ᱛᱤᱠᱤᱱ ᱤᱥᱤᱱ ᱠᱟᱛᱮ ᱚᱱᱟ ᱠᱚ ᱞᱮ ᱮᱢᱟᱫ ᱠᱚᱣᱟ ᱚᱱᱟ ᱠᱚᱠᱚ ᱡᱚᱢ ᱠᱮᱫᱟ ᱛᱟᱨ ᱯᱚᱨᱮ ᱟᱞᱮ ᱡᱮᱢᱚᱱ ᱤᱭᱟᱹᱭᱟᱞᱮ ᱯᱤᱴᱷᱟᱹᱭᱟᱞᱮ ᱛᱟ ᱤᱭᱟᱹ ᱡᱮᱞ ᱠᱚ ᱞᱮ ᱩᱛᱩᱭᱟ ᱟᱨ ᱤᱭᱟᱹ ᱜᱷᱩᱜᱽᱱᱤ ᱦᱚᱸ ᱞᱮ ᱡᱩᱛ ᱜᱮᱭᱟ ᱚᱱᱟ ᱠᱚᱠᱚ ᱡᱚᱢᱟ ᱟᱨ ᱤᱭᱟᱹ ᱟᱹᱭᱩᱵ ᱯᱮᱲᱟ ᱫᱚ ᱤᱭᱟᱹ ᱭᱟᱞᱮ ᱟᱹᱭᱩᱵ ᱵᱮᱲᱟ ᱫᱚ ᱚᱠᱚᱭ ᱫᱚ ᱫᱟᱠᱟ ᱠᱚ ᱡᱚᱢᱟ ᱚᱠᱚᱭ ᱫᱚ ᱨᱩᱴᱤ ᱠᱚᱦᱚᱸ ᱠᱚ ᱡᱚᱢᱟ ᱚᱠᱚᱭ ᱫᱚ ᱤᱭᱟᱹ ᱪᱟ ᱠᱚᱠᱚ ᱧᱩᱭᱟ ᱚᱠᱚᱭ ᱚᱠᱟᱴᱟᱜ ᱮ ᱠᱩᱥᱤᱭᱟᱜᱼᱟ ᱚᱱᱟ ᱜᱮ ᱟᱨ ᱚᱠᱚᱭ ᱫᱚᱭ ᱞᱟᱹᱭᱟ ᱜᱷᱩᱜᱽᱱᱤ ᱠᱚᱨᱟᱣ ᱢᱮ ᱚᱠᱚᱭ ᱫᱚ ᱞᱟᱹᱭᱟ ᱯᱟᱹᱦᱤᱞ ᱫᱚ ᱡᱮᱞ ᱠᱚ ᱵᱚᱱ ᱩᱛᱩᱭᱟ ᱡᱷᱚᱛᱚ ᱨᱚᱠᱚᱢ ᱜᱮ ᱞᱮ ᱠᱚᱨᱟᱣᱟ